ᱛᱚ ᱟᱹᱞᱤᱧᱟᱜ ᱧᱩᱛᱩᱢ ᱫᱚ ᱵᱨᱚᱡᱚᱢᱳᱦᱚᱱ ᱵᱮᱥᱨᱟ ᱟᱛᱳ ᱛᱟᱹᱞᱤᱧ ᱠᱚᱣᱟ ᱡᱷᱩᱨᱤ ᱢᱚᱭᱩᱨᱵᱷᱚᱸᱡᱽ ᱨᱮᱞᱤᱧ ᱪᱟᱹᱠᱨᱤ ᱠᱟᱱ ᱛᱟᱦᱮᱸᱫ ᱫᱚ ᱟᱹᱞᱤᱧ ᱱᱤᱛᱳᱜ ᱪᱟᱹᱠᱨᱤ ᱛᱮᱞᱤᱧ ᱩᱪᱟᱹᱲᱮᱱᱟ ᱵᱷᱩᱵᱽᱱᱮᱥᱥᱚᱨᱛᱮ ᱵᱷᱩᱵᱽᱱᱮᱥᱥᱚᱨᱛᱮ ᱟᱫᱚ ᱚᱱᱟ ᱟᱹᱞᱤᱧᱟᱜ ᱟᱹᱞᱤᱧᱟᱜ ᱯᱮᱱ ᱠᱟᱨᱰ ᱟᱹᱞᱤᱧᱟᱜ ᱯᱮᱱ ᱠᱟᱨᱰ ᱨᱮ ᱪᱮᱫ ᱪᱮᱫ ᱠᱚ ᱩᱪᱟᱹᱲ ᱦᱩᱭ ᱟᱹᱞᱤᱧ ᱠᱟᱱᱟ ᱛᱚ ᱪᱮᱫ ᱪᱮᱫ ᱠᱟᱜᱚᱡᱽ ᱠᱚ ᱞᱟᱜᱟᱜ ᱠᱟᱱᱟ ᱚᱱᱟ ᱠᱚ ᱞᱚᱜᱚᱱ ᱫᱷᱟᱨᱟ ᱜᱮ ᱴᱷᱤᱠᱟᱹᱱᱟ ᱞᱟᱹᱭᱟᱹᱧ ᱯᱮ ᱪᱮᱫ ᱟᱫᱷᱟᱨ ᱠᱚ ᱪᱮᱫ ᱪᱮᱫ ᱰᱚᱠᱳᱢᱮᱱᱴᱥ ᱠᱚ ᱞᱟᱜᱟᱜ ᱠᱟᱱᱟ ᱚᱱᱟ ᱠᱚ ᱞᱚᱜᱚᱱ ᱫᱷᱟᱨᱟᱜᱮ ᱞᱟᱹᱭᱟᱹᱧ ᱯᱮ ᱵᱟᱠᱷᱟᱱ ᱠᱟᱹᱢᱤ ᱜᱮ ᱵᱟᱝ ᱪᱟᱞᱟᱜ ᱠᱟᱱ ᱛᱤᱧᱟᱹ ᱠᱟᱹᱢᱤ ᱜᱮ ᱵᱟᱝ ᱪᱟᱞᱟᱜ ᱠᱟᱱ ᱛᱤᱧᱟᱹ ᱞᱚᱜᱚᱱ ᱫᱷᱟᱨᱟ ᱟᱯᱮ ᱴᱷᱮᱱᱤᱧ ᱱᱮᱦᱚᱨᱚᱜ ᱠᱟᱱ ᱜᱮᱭᱟ ᱢᱟ ᱚᱱᱠᱟ ᱞᱚᱜᱚᱱ ᱫᱷᱟᱨᱟ ᱜᱮ ᱵᱮᱱᱟᱣᱟᱹᱧ ᱯᱮ ᱟᱨ ᱚᱱᱟ ᱠᱚ ᱤᱫᱤ ᱠᱟᱛᱮᱫ ᱞᱤᱧ ᱪᱟᱞᱟᱜ ᱠᱟᱱᱟ ᱞᱟᱹᱭᱟᱹᱧ ᱯᱮ ᱥᱮ ᱱᱤᱛᱳᱜ ᱦᱚᱸ ᱵᱟᱭ ᱮᱢᱚᱜ ᱜᱮᱭᱟ